ᱦᱚᱸ ᱜᱚᱝᱠᱮ ᱡᱚᱦᱟᱨ ᱜᱮ ᱟᱹᱞᱤᱧ ᱱᱟᱦᱟᱜ ᱵᱷᱩᱵᱽᱱᱮᱥᱚᱨ ᱥᱮᱫ ᱠᱷᱚᱱ ᱟᱹᱞᱤᱧ ᱢᱮᱱᱮᱫᱼᱟᱞᱤᱧ ᱟᱵᱚ ᱚᱱᱟ ᱠᱚᱨᱮ ᱡᱟᱦᱟᱸ ᱧᱩᱛᱩᱢᱟᱱ ᱡᱟᱭᱜᱟ ᱠᱚᱫᱚ ᱚᱠᱟ ᱥᱮᱫ ᱠᱚᱨᱮ ᱦᱩᱭᱩᱜᱼᱟ ᱚ ᱦᱚᱸ ᱮᱱᱠᱷᱟᱱ ᱚ ᱦᱚᱸ ᱮᱱᱠᱷᱟᱱ ᱵᱟᱠᱚᱴ ᱫᱮᱦᱚ ᱯᱨᱚᱴᱚᱱᱚᱥ ᱧᱚᱜ ᱜᱮᱭᱟ ᱛᱚᱵᱮ ᱚ ᱦᱚᱸ ᱮᱱᱠᱷᱟᱱ ᱱᱮᱥ ᱠᱚᱢᱟ ᱟᱹᱱᱠᱷᱟᱹᱲᱤ ᱡᱟᱠ ᱡᱚᱢᱚᱠ ᱜᱮ ᱦᱩᱭᱟᱠᱟᱱᱟ ᱛᱚᱵᱮ ᱚ ᱦᱚᱸ ᱦᱚᱸ ᱚ ᱦᱚᱸ ᱟᱨ ᱥᱤᱢᱲᱤᱯᱟᱲ ᱫᱚ ᱮᱱᱠᱷᱟᱱ ᱪᱮᱫ ᱞᱮᱠᱟ ᱦᱩᱭᱩᱜᱼᱟ ᱚ ᱚ ᱦᱚᱸ ᱮᱱᱠᱷᱟᱱ ᱚ ᱦᱚᱸ ᱚ ᱦᱚᱸ ᱮᱱᱠᱷᱟᱱ ᱤᱭᱟᱹ ᱢᱟᱱᱮ ᱡᱟᱦᱟᱸ ᱟᱵᱚ ᱡᱟᱦᱟᱸ ᱵᱤᱨ ᱠᱚᱨᱮ ᱵᱟᱠᱷᱟᱱ ᱵᱩᱨᱩ ᱠᱚᱨᱮ ᱠᱚ ᱛᱟᱦᱮᱱᱟ ᱩᱱᱠᱩ ᱡᱤᱱᱤᱥ ᱦᱚᱸ ᱢᱮᱱᱟᱜ ᱠᱚᱜᱮᱭᱟ

ᱚ ᱦᱚᱸ ᱦᱚᱸ ᱮᱱᱠᱷᱟᱱᱤᱧ ᱢᱮᱱᱮᱫᱼᱟ ᱟᱨ ᱚᱱᱟ ᱡᱟᱜᱟ ᱟᱨ ᱮᱴᱟᱜ ᱠᱚ ᱚᱱᱠᱟ ᱯᱷᱮᱹᱢᱟᱥ ᱡᱟᱜᱟ ᱟᱨᱦᱚᱸ ᱢᱮᱱᱟᱜ ᱜᱮᱭᱟ ᱚ ᱦᱚᱸ ᱦᱚᱸ ᱚᱱ ᱚ ᱦᱚᱸ ᱦᱮᱸ ᱮᱱᱠᱷᱟᱱ ᱚ ᱦᱚᱸ ᱮᱱᱠᱷᱟᱱ ᱚᱱᱛᱮ ᱦᱚᱸ ᱡᱟᱠ ᱡᱚᱢᱚᱠ ᱜᱮ ᱦᱩᱭᱩᱜᱼᱟ ᱛᱚᱵᱮ ᱚ ᱦᱚᱸ ᱦᱚᱸ ᱮᱱᱠᱷᱟᱱᱢᱟ ᱟᱹᱰᱤ ᱯᱷᱮᱹᱢᱟᱥ ᱡᱟᱜᱟ ᱠᱟᱱᱜᱮᱭᱟ ᱦᱚᱲ ᱱᱤᱦᱟᱹᱛᱤ ᱠᱚ ᱪᱟᱞᱟᱜ ᱜᱮᱭᱟ ᱢᱟᱱᱮ ᱟᱹᱰᱤ ᱧᱩᱛᱩᱢᱟᱱ ᱡᱟᱜᱟ ᱠᱟᱱᱟ ᱟᱵᱚ ᱥᱟᱱᱛᱟᱲ ᱦᱚᱲᱢᱟ ᱵᱚᱸᱜᱟ ᱵᱩᱨᱩᱢᱟ ᱟᱹᱰᱤ ᱤᱭᱟᱹ ᱠᱟᱛᱷᱟ ᱠᱟᱱᱟ ᱚ ᱦᱚᱸ ᱦᱚᱸ ᱦᱚᱸ ᱟᱨ ᱱᱮᱛᱟᱨᱢᱟ ᱱᱚᱜᱼᱚ ᱱᱚᱠᱟ ᱢᱚᱵᱟᱭᱤᱞ ᱢᱟᱫᱽᱫᱷᱚᱢ ᱛᱮᱜᱮ ᱡᱚᱛᱚᱣᱟᱜ ᱵᱚ ᱪᱮᱠᱟ ᱫᱟᱲᱮᱭᱟᱜ ᱠᱟᱱᱟ ᱪᱮᱫ ᱦᱚᱸ ᱚᱥᱩᱵᱤᱫᱟ ᱵᱟᱝᱼᱟ ᱮᱱᱠᱷᱟᱱ ᱢᱟ ᱱᱤᱦᱟᱹᱛᱤ ᱯᱷᱚᱱ ᱛᱟᱦᱮᱱ ᱠᱷᱟᱱ ᱡᱳᱜᱟᱡᱳᱜᱽ ᱫᱟᱲᱮᱭᱟᱵᱚ ᱟᱨ ᱵᱟᱠᱷᱟᱱ ᱱᱤᱦᱟᱹᱛᱤ ᱪᱟᱞᱟᱣ ᱦᱩᱭᱩᱜᱼᱟ ᱱᱟᱦᱟᱜ ᱦᱳᱭ ᱚ ᱦᱚᱸ ᱦᱚᱸ ᱦᱚᱸ ᱮᱱᱠᱷᱟᱱᱢᱟ ᱟᱵᱚᱢᱟ ᱥᱟᱱᱛᱟᱲᱢᱟ ᱚᱱᱟ ᱠᱚᱜᱮ ᱟᱹᱰᱤ ᱦᱚᱸ ᱦᱚᱸ ᱟᱵᱚ ᱥᱟᱱᱛᱟᱲᱢᱟ ᱚᱱᱟᱜᱮ ᱞᱟᱫ ᱟᱨ ᱥᱩᱠᱨᱤ ᱡᱤᱞᱢᱟ ᱵᱮᱥ ᱚᱱᱟᱢᱟ

ᱚ ᱦᱚᱸ ᱦᱚᱸ ᱦᱚᱸ ᱚ ᱦᱚᱸ ᱟᱨ ᱟᱨ ᱨᱟᱹᱥᱠᱟᱹ ᱠᱷᱟᱱᱢᱟ ᱡᱚᱛᱚ ᱟᱵᱚᱢᱟᱵᱚ ᱨᱟᱹᱥᱠᱟᱹ ᱞᱮᱱᱠᱷᱟᱱᱢᱟ ᱡᱟᱦᱟᱸ ᱯᱷᱮ ᱢᱟᱥ ᱡᱟᱭᱜᱟᱢᱟ ᱚᱱᱟ ᱧᱩᱛᱩᱢᱟᱱ ᱡᱟᱭᱜᱟᱢᱟᱵᱚ ᱪᱟᱞᱟᱣ ᱧᱚᱜᱚᱜ ᱜᱮᱭᱟ ᱦᱚᱸ ᱱᱤᱦᱟᱹᱛᱤ ᱪᱟᱞᱟᱣ ᱦᱩᱭᱩᱜᱼᱟ ᱚᱱᱟ ᱱᱤᱦᱟᱹᱛᱤ ᱟᱫᱩᱧ ᱢᱮᱱᱮᱫᱼᱟ ᱦᱟᱯᱮᱥᱮ ᱡᱳᱜᱟᱡᱳᱜᱽ ᱵᱤᱰᱟᱹᱣ ᱪᱮᱫᱞᱮᱠᱟ ᱱᱚᱣᱟ ᱠᱚ ᱢᱩᱭᱩᱨᱵᱷᱚᱸᱡᱽ ᱤᱭᱟᱹ ᱨᱮᱢᱟ ᱤᱪᱤ ᱠᱚᱲᱟ ᱠᱚ ᱤᱭᱟᱹ ᱟᱠᱟᱫ ᱛᱚ ᱮᱱᱠᱷᱟᱱᱤᱧ ᱡᱳᱜᱟᱡᱳᱜᱽ ᱵᱤᱰᱟᱹᱣᱮᱫᱼᱟ ᱚ ᱴᱷᱤᱠ ᱜᱮᱭᱟᱛᱚ ᱦᱚᱸ ᱴᱷᱤᱠ ᱜᱮᱭᱟ ᱜᱚᱝᱠᱮ ᱡᱚᱦᱟᱨ ᱡᱚᱦᱟᱨ ᱦᱚᱸ ᱦᱚᱸ